ᱟᱵᱚ ᱫᱚ ᱥᱚᱦᱚᱨᱟᱭ ᱯᱚᱨᱚᱵᱽ ᱨᱮᱫᱚ ᱯᱟᱛᱲᱟ ᱯᱤᱴᱷᱟᱹᱭᱟᱵᱚᱱ ᱯᱟᱛᱲᱟ ᱯᱤᱴᱷᱟᱹ ᱡᱤᱞ ᱩᱛᱩ ᱦᱟᱹᱠᱩ ᱩᱛᱩ ᱟᱨᱦᱚᱸ ᱟᱲᱟᱜ ᱩᱛᱩ ᱠᱚ ᱮᱢᱟᱱ ᱛᱮᱭᱟᱜ ᱩᱛᱩ ᱠᱚ ᱛᱟᱦᱮᱱᱟ ᱛᱟᱨᱯᱚᱨᱮ ᱵᱚᱸᱜᱟ ᱵᱩᱨᱩ ᱵᱚᱱ ᱫᱮᱵᱟ ᱥᱮᱵᱟ ᱠᱚᱣᱟ ᱵᱚᱸᱜᱟ ᱵᱩᱨᱩ ᱵᱚᱱ ᱦᱟᱺᱰᱤ ᱵᱚᱱ ᱪᱚᱰᱚᱨ ᱟᱠᱚᱣᱟ ᱪᱚᱰᱚᱨ ᱥᱟᱨᱮᱡ ᱫᱚᱵᱚᱱ ᱧᱩᱭᱟ ᱥᱚᱦᱚᱨᱟᱭ ᱨᱮ ᱯᱤᱴᱷᱟᱹ ᱰᱩᱢᱵᱩᱜ ᱛᱟᱨᱯᱚᱨᱮ ᱢᱟᱜᱽ ᱥᱚᱦᱚᱨᱟᱭ ᱨᱮ ᱛᱚᱠᱷᱚᱱ ᱦᱚᱸ ᱯᱤᱴᱷᱟᱹ ᱞᱟᱴᱷᱟ ᱦᱩᱭᱩᱜᱼᱟ ᱤᱱᱟᱹ ᱛᱟᱨᱯᱚᱨᱮ ᱟᱨᱦᱚᱸ ᱚᱸᱰᱮ ᱠᱷᱚᱱ ᱫᱚ ᱟᱵᱚᱣᱟᱜ ᱯᱚᱨᱚᱵᱽ ᱛᱟᱵᱚᱱ ᱫᱚ ᱵᱟᱦᱟ ᱯᱚᱨᱚᱵᱽ ᱵᱟᱦᱟ ᱯᱚᱨᱚᱵᱽ ᱥᱳᱢᱚᱭ ᱦᱚᱸ ᱯᱤᱴᱷᱟᱹ ᱰᱩᱢᱵᱩᱜ ᱡᱚᱛᱚ ᱦᱚᱲᱫᱚ ᱵᱟᱝ ᱢᱤᱫᱼᱵᱟᱨ ᱦᱚᱲ ᱛᱟᱨᱯᱚᱨᱮ ᱡᱮ ᱵᱚᱞᱮ ᱚᱱᱮ ᱵᱚᱸᱜᱟ ᱵᱩᱨᱩ ᱠᱚᱜᱮ ᱪᱚᱰᱚᱨ ᱱᱤᱭᱟᱹ ᱥᱟᱨᱮᱡ ᱵᱟᱨᱮᱡ ᱧᱩ ᱚᱸᱰᱮ ᱠᱷᱚᱡ ᱟᱨᱦᱚᱸ ᱮᱢᱟᱱ ᱛᱮᱭᱟᱜ ᱠᱚ ᱟᱨᱦᱚ ᱦᱩᱭᱩᱜ ᱜᱮᱭᱟ ᱰᱩᱢᱵᱩᱜ ᱨᱮ ᱯᱤᱴᱷᱟᱹᱨᱮ ᱞᱟᱴᱷᱟ ᱨᱮ ᱱᱤᱭᱟᱹ ᱡᱚᱢᱟᱵᱚᱱ ᱧᱩᱭᱟᱵᱚᱱ ᱨᱟᱹᱥᱠᱟᱹ ᱛᱮᱵᱚᱱ ᱛᱟᱦᱮᱱᱟ ᱟᱨ ᱤᱱᱟᱹ ᱠᱷᱚᱱ ᱫᱚ ᱯᱩᱡᱟᱹ ᱯᱟᱥᱟ ᱠᱚᱦᱚᱸ ᱦᱩᱭᱩᱜ ᱜᱮᱭᱟ ᱩᱱᱥᱳᱢᱚᱭ ᱦᱚᱸ ᱯᱤᱴᱷᱟᱹ ᱞᱟᱴᱷᱟ ᱯᱟᱛᱲᱟ ᱯᱤᱴᱷᱟᱹ ᱟᱨ ᱪᱷᱟᱠᱟᱣ ᱯᱤᱴᱷᱟᱹ ᱦᱚᱸᱵᱚᱱ ᱫᱩᱞ ᱡᱟᱦᱟᱸ ᱠᱚ ᱢᱮᱛᱟᱜ ᱠᱟᱱᱟ ᱫᱩᱞ ᱯᱤᱴᱷᱟᱹ ᱫᱩᱞ ᱯᱤᱴᱷᱟᱹ ᱦᱚᱵᱚᱱ ᱫᱩᱞ ᱯᱤᱴᱷᱟᱹᱭ ᱜᱮᱭᱟ ᱠᱷᱟᱯᱨᱟ ᱯᱤᱴᱷᱟᱹ ᱟᱵᱚ ᱫᱚ ᱡᱟᱦᱟᱸ ᱵᱚᱱ ᱢᱮᱛᱟᱜ ᱠᱟᱱ ᱠᱷᱟᱯᱨᱟ ᱯᱤᱴᱷᱟᱹ ᱠᱷᱟᱯᱨᱟ ᱯᱤᱴᱷᱟᱹ ᱦᱚᱸ ᱦᱩᱭᱩᱜ ᱜᱮᱭᱟ ᱟᱨ ᱥᱮ ᱜᱟᱱᱜᱮᱭᱟ ᱠᱚ ᱥᱟᱦᱟᱨ ᱞᱩᱰᱟᱹ ᱥᱳᱢᱳᱭ ᱦᱚᱸ ᱩᱱᱥᱳᱢᱳᱭ ᱦᱚᱸ ᱞᱩᱵᱩᱜ ᱩᱱ ᱥᱳᱢᱳᱭ ᱫᱤ ᱵᱤᱥᱤᱨ ᱵᱷᱟᱜ ᱟᱭᱢᱟ ᱦᱚᱲ ᱠᱷᱟᱹᱞᱤ ᱰᱩᱵᱩᱜ ᱯᱤᱴᱷᱟᱹᱭᱟᱵᱚᱱ ᱜᱩᱲ ᱫᱤᱭᱮ ᱜᱩᱲ ᱪᱟᱣᱞᱮ ᱦᱚᱞᱚᱝ ᱟᱫᱚ ᱵᱚᱱ ᱰᱩᱢᱵᱩᱜᱟ ᱚᱱᱮ ᱚᱱᱟ ᱠᱚ ᱢᱮᱛᱟᱜᱼᱟ ᱯᱟᱛᱲᱟ ᱯᱤᱴᱷᱟᱹ ᱰᱩᱢᱵᱩᱜᱫᱚ